ᱟᱞᱮ ᱥᱩᱨ ᱠᱚᱨᱮ ᱠᱚᱞᱮᱡᱽ ᱢᱮᱱᱟᱜ ᱜᱮᱭᱟ ᱜᱤᱫᱽᱨᱟᱹ ᱠᱚᱠᱚ ᱠᱚᱞᱮᱡᱮᱫ ᱜᱮᱭᱟ ᱛᱟᱞᱮ ᱟᱫᱚ ᱩᱟᱱᱹᱜ ᱥᱩᱨ ᱨᱮ ᱩᱛᱟᱹᱨ ᱢᱟ ᱵᱟᱹᱱᱩᱜ ᱟᱱᱟᱝ ᱥᱟᱺᱜᱤᱧᱼᱥᱟᱺᱜᱤᱧ ᱧᱚᱜ ᱨᱮᱜᱮ ᱢᱮᱱᱟᱜᱼᱟ ᱱᱟᱛᱮ ᱪᱟᱸᱭ ᱵᱟᱥᱟᱨᱮ ᱢᱮᱱᱟᱜᱼᱟ ᱢᱟᱦᱤᱞᱟ ᱠᱚᱞᱮᱡᱽ ᱴᱟᱴᱟ ᱠᱚᱞᱮᱡᱽ ᱨᱟᱡᱽᱱᱚᱜᱚᱨ ᱨᱮ ᱢᱮᱱᱟᱜᱼᱟ ᱮᱥ ᱮᱥ ᱠᱚᱞᱮᱡᱽ ᱟᱨ ᱠᱚᱨᱚᱱᱰᱤᱨᱮ ᱢᱮᱱᱟᱜᱼᱟ ᱟᱫᱚ ᱦᱟᱸᱜ ᱤᱧᱢᱟ ᱧᱩᱛᱩᱢ ᱠᱚᱢᱟ ᱩᱱᱟᱹᱜ ᱢᱟ ᱵᱟᱹᱧ ᱵᱟᱰᱟᱭ ᱠᱚᱞᱮᱡᱽ ᱧᱩᱛᱩᱢ ᱠᱚ ᱩᱱᱟᱹᱜ ᱢᱟ ᱜᱤᱫᱽᱨᱟᱹ ᱠᱚᱫᱚ ᱛᱟᱞᱦᱮ ᱦᱟᱸᱜ ᱠᱚ ᱠᱚᱞᱮᱡᱮᱫ ᱜᱮᱭᱟ ᱯᱟᱲᱦᱟᱜ ᱠᱟᱱ ᱜᱮᱭᱟ ᱠᱚ ᱢᱟᱹᱭ ᱠᱚ ᱵᱟ ᱵᱩ ᱠᱚ ᱚᱠᱚᱭ ᱫᱚ ᱠᱚᱢᱟᱥ ᱠᱚᱠᱚ ᱦᱟᱛᱟᱣ ᱠᱟᱜᱼᱟ ᱚᱠᱚᱭ ᱫᱚ ᱟᱥ ᱠᱚᱠᱚ ᱦᱟᱛᱟᱣ ᱠᱟᱜᱼᱟ ᱟᱯᱱᱟᱨ ᱢᱟᱦᱟᱸᱜ ᱱᱤᱛᱳᱜ ᱢᱟ ᱵᱩᱰᱷᱤ ᱮᱨᱟ ᱦᱚᱲ ᱮᱱᱠᱷᱟᱱ ᱯᱟᱲᱦᱟᱣ ᱠᱚᱨᱮᱱᱟᱜ ᱫᱷᱮᱭᱟᱱ ᱢᱟ ᱩᱱᱟᱹᱜ ᱢᱟ ᱵᱟᱭ ᱛᱟᱦᱮᱸ ᱠᱟᱱ ᱧᱩᱛᱩᱢ ᱠᱚᱫᱚ ᱦᱟᱸᱜ ᱵᱟᱹᱧ ᱵᱟᱰᱟᱭᱟ ᱩᱱᱟᱹᱜ ᱫᱚ ᱛᱚ ᱠᱷᱟᱴᱚ ᱢᱟᱪᱷᱟ ᱛᱮᱜᱮ ᱛᱟᱵᱚᱧ ᱞᱟᱹᱭᱟᱯᱮ ᱠᱟᱱᱟ ᱱᱚᱛᱮ ᱫᱚ ᱟᱞᱮᱥᱮᱫ ᱫᱚ ᱥᱩᱨ ᱥᱩᱨᱨᱮ ᱠᱚᱞᱮᱡᱽ ᱠᱚ ᱵᱟᱱᱩᱜᱼᱟ ᱜᱤᱫᱽᱨᱟᱹ ᱠᱚ ᱦᱤᱡᱩᱜ ᱥᱮᱱᱚᱜ ᱦᱚᱸ ᱟᱹᱰᱤ ᱠᱚ ᱚᱥᱵᱤᱛᱟ ᱜᱚᱫᱚᱜ ᱜᱮᱭᱟ